ᱤᱧᱟᱹᱜ ᱜᱷᱟᱨᱚᱸᱡᱽ ᱨᱮ ᱡᱟᱦᱟᱸᱭᱮ ᱨᱩᱣᱟᱹ ᱞᱮᱱᱠᱷᱟᱱ ᱤᱧ ᱡᱟᱦᱟᱸᱧ ᱤᱥᱤᱱᱟ ᱚᱱᱟ ᱫᱚ ᱦᱩᱭᱩᱜ ᱠᱟᱱᱟ ᱯᱳᱭᱞᱳ ᱨᱮ ᱥᱳᱲᱮᱧ ᱤᱥᱤᱱᱟ ᱚᱱᱟ ᱞᱚᱞᱚ ᱞᱚᱞᱚ ᱥᱳᱲᱮ ᱤᱧ ᱡᱚᱢ ᱦᱚᱪᱚᱭᱮᱭᱟ ᱨᱩᱣᱟᱹᱜ ᱦᱚᱲ ᱟᱨ ᱨᱩᱣᱟᱹ ᱥᱟᱶᱛᱮ ᱡᱩᱫᱤ ᱢᱟᱫᱟ ᱧᱟᱢ ᱠᱟᱭᱟ ᱛᱚᱵᱮ ᱚᱲᱟᱜ ᱨᱮ ᱡᱩᱫᱤ ᱥᱤᱢ ᱦᱚᱯᱚᱱ ᱠᱚ ᱛᱟᱦᱮᱱᱟ ᱥᱤᱢ ᱡᱤᱞᱤᱧ ᱨᱟᱥᱮ ᱟᱭᱟ ᱮᱛᱟᱝ ᱮᱛᱟᱝ ᱞᱚᱞᱚ ᱞᱚᱞᱚ ᱡᱷᱟᱞ ᱡᱷᱟᱞ ᱤᱧ ᱮᱢᱟ ᱟᱭᱟ ᱡᱟᱦᱟᱸᱫᱚ ᱡᱚᱢ ᱞᱮᱠᱷᱟᱱ ᱫᱚ ᱢᱟᱱᱮ ᱟᱹᱰᱤ ᱵᱷᱟᱹᱜᱮᱭ ᱵᱩᱡᱷᱟᱹᱣᱟ ᱟᱨᱠᱤ ᱟᱨ ᱟᱨ ᱡᱟᱦᱟᱸ ᱟᱡ ᱡᱚᱢ ᱥᱟᱱᱟᱭᱮᱭᱟ ᱡᱩᱫᱤ ᱢᱮᱱᱟ ᱱᱚᱣᱟ ᱥᱮ ᱚᱱᱟ ᱡᱚᱢ ᱥᱟᱱᱟᱧ ᱠᱟᱱᱟ ᱛᱚᱵᱮ ᱚᱱᱟᱧ ᱤᱥᱤᱱ ᱟᱭᱟ ᱱᱚᱣᱟᱜᱮ